ᱥᱟᱱᱛᱟᱞᱤ ᱯᱟᱹᱨᱥᱤ ᱫᱚ ᱚᱥᱴᱨᱤᱠ ᱜᱟᱛᱟᱠ ᱨᱮᱱᱟᱜ ᱧᱩᱛᱩᱢᱟᱱ ᱯᱟᱹᱨᱥᱤ ᱠᱟᱱᱟ ᱱᱚᱣᱟ ᱯᱟᱨᱥᱤ ᱨᱮᱫᱚ ᱟᱭᱢᱟ ᱩᱨᱜᱟ ᱱ ᱠᱚᱜᱮ ᱢᱮᱱᱟᱜᱼᱟ ᱱᱤᱭᱟ ᱩᱨᱜᱟ ᱱ ᱠᱚ ᱢᱩᱫᱽᱨᱮ ᱡᱟᱦᱟᱸ ᱤᱧ ᱴᱷᱮᱱ ᱢᱚᱱᱮ ᱨᱤᱡᱟ ᱣᱟᱱ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱥᱟᱱᱛᱟᱲᱤ ᱯᱟᱹᱨᱥᱤ ᱫᱚ ᱠᱟᱱᱣᱟ ᱢᱩᱬᱩᱛᱟᱱ ᱯᱟᱹᱨᱥᱤ ᱠᱟᱱᱟ ᱡᱟᱦᱟ ᱮᱴᱟᱜ ᱯᱟᱹᱨᱥᱤ ᱨᱮᱫᱚ ᱵᱟᱝ ᱧᱮᱞ ᱧᱟᱢᱚᱜᱼᱟ